ᱪᱮᱫ ᱪᱮᱫ ᱠᱚ ᱡᱚᱢᱟᱜ ᱦᱮᱱᱟᱜ ᱟᱠᱟᱫᱟ ᱞᱟᱦᱟᱫᱤᱱ ᱡᱟᱦᱟᱸ ᱠᱚ ᱡᱚᱢᱟᱜ ᱤᱧ ᱦᱟᱛᱟᱣ ᱞᱮᱫᱟ ᱵᱤᱨᱭᱟᱱᱤ ᱰᱤᱢ ᱴᱳᱥᱴ ᱪᱟᱣᱢᱤᱱ ᱨᱳᱞ ᱚᱱᱟ ᱠᱚ ᱡᱚᱢᱟᱜ ᱤᱧ ᱦᱟᱛᱟᱣᱟ ᱛᱮᱦᱤᱧ ᱦᱚᱸ ᱞᱟᱦᱟ ᱫᱤᱱ ᱡᱟᱦᱟᱸ ᱴᱷᱤᱠᱟᱹᱱᱟ ᱨᱮ ᱦᱮᱡ ᱞᱮᱱᱟ ᱵᱳᱞᱯᱩᱨ ᱥᱟᱱᱛᱤᱱᱤᱠᱮᱛᱚᱱ ᱚᱱᱟ ᱴᱷᱤᱠᱟᱹᱱᱟ ᱨᱮᱜᱮ ᱠᱩᱞ ᱯᱮ